ᱦᱮᱞᱳ ᱤᱧ ᱢᱟᱹᱱᱤ ᱢᱩᱨᱢᱩᱧ ᱞᱟᱹᱭᱮᱜᱼᱟ ᱨᱚᱞᱟ ᱠᱷᱚᱱ ᱟᱹᱵᱤᱱ ᱪᱮᱫ ᱜᱟᱹᱰᱤ ᱢᱟᱹᱞᱤᱠ ᱵᱤᱱ ᱢᱮᱱᱮᱜᱼᱟ ᱛᱚ ᱟᱨ ᱱᱤᱛ ᱵᱷᱳᱨ ᱟᱹᱵᱤᱱᱟᱜ ᱜᱟᱹᱰᱤ ᱱᱤᱛ ᱵᱷᱳᱨ ᱟᱹᱞᱤᱧ ᱴᱷᱮᱱ ᱵᱟᱭ ᱥᱮᱴᱮᱨᱟᱠᱟᱱᱟ ᱟᱹᱞᱤᱧ ᱯᱮᱲᱟ ᱚᱲᱟᱜ ᱪᱟᱞᱟᱣ ᱞᱟᱹᱜᱤᱫ ᱟᱹᱵᱤᱱᱟᱜ ᱜᱟᱹᱰᱤ ᱞᱤᱧ ᱚᱰᱟᱨ ᱞᱮᱫ ᱛᱮ ᱛᱟᱦᱮᱱ ᱚᱱᱟᱛᱮ ᱱᱚᱣᱟ ᱨᱳᱞᱟᱨ ᱪᱷᱚᱠ ᱨᱮᱞᱤᱧ ᱛᱟᱺᱜᱤᱭᱟᱠᱟᱫᱟ ᱪᱮᱫᱟᱜ ᱥᱮ ᱟᱹᱞᱤᱧ ᱯᱮᱲᱟ ᱚᱲᱟᱜ ᱪᱟᱞᱟᱣ ᱟᱹᱰᱤ ᱡᱟᱹᱨᱩᱨᱤ ᱜᱮᱭᱟ ᱟᱨ ᱱᱤᱛ ᱦᱚᱸ ᱟᱹᱵᱤᱱᱤᱡ ᱰᱟᱭᱵᱚᱨ ᱱᱚᱣᱟ ᱨᱚᱞᱟᱨ ᱪᱚᱠ ᱛᱮ ᱵᱟᱝᱮ ᱥᱮᱴᱮᱨ ᱟᱠᱟᱫᱼᱟ ᱚᱱᱟᱛᱮ ᱟᱹᱞᱤᱧ ᱫᱚ ᱟᱹᱵᱤᱱᱟᱜ ᱜᱟᱹᱰᱤ ᱛᱟᱺᱜᱤ ᱨᱮᱜᱮ ᱢᱮᱱᱟᱜ ᱞᱤᱧᱟᱹ ᱟᱨ ᱛᱤᱱ ᱨᱮ ᱥᱮᱴᱮᱨᱟᱭ ᱟᱹᱞᱤᱧ ᱯᱮᱲᱟ ᱚᱲᱟᱜ ᱪᱟᱞᱟᱣ ᱫᱚ ᱟᱹᱰᱤ ᱜᱮ ᱡᱟᱹᱨᱩᱲᱟ ᱟᱨ ᱞᱟᱹᱠᱛᱤ ᱫᱷᱟᱨᱟ ᱜᱮᱭᱟ ᱱᱤᱛ ᱵᱷᱳᱨ ᱜᱟᱹᱰᱤ ᱵᱟᱝ ᱥᱮᱴᱮᱨᱚᱜ ᱠᱟᱱ ᱫᱚ ᱪᱮᱫ ᱵᱮᱯᱟᱨ ᱛᱟᱹᱵᱤᱱ ᱱᱚᱣᱟ ᱫᱚ ᱟᱹᱵᱤᱱ ᱞᱟᱹᱭ ᱨᱩᱣᱟᱹᱲᱟᱞᱤᱧ ᱵᱤᱱ ᱰᱟᱭᱵᱚᱨ ᱜᱮ ᱠᱩᱞᱤ ᱠᱟᱛᱮ